ᱦᱮᱸ ᱦᱮᱞᱳ ᱵᱚᱭᱦᱟ ᱟᱪᱪᱷᱟ ᱟᱹᱵᱤᱱᱟᱜ ᱚᱴᱳ ᱢᱮᱱᱟᱜᱼᱟ ᱥᱮ ᱟᱪᱪᱷᱟ ᱟᱪᱪᱷᱟ ᱟᱪᱪᱷᱟ ᱟᱪᱪᱷᱟ ᱜᱟᱹᱰᱤ ᱠᱚᱛᱮᱢ ᱴᱷᱤᱠ ᱜᱮᱭᱟ ᱛᱚ ᱦᱳᱭ ᱚᱱᱠᱟ ᱢᱤᱫᱴᱮᱱ ᱪᱟᱞᱟᱜ ᱢᱮᱱᱟᱜᱼᱟ ᱢᱤᱫᱴᱮᱱ ᱡᱟᱭᱜᱟ ᱫᱚ ᱟᱫᱚ ᱪᱮᱫ ᱞᱮᱠᱟ ᱵᱤᱱ ᱤᱫᱤᱭᱟ ᱜᱚᱱᱚᱝ ᱠᱚᱜᱮ ᱨᱤᱡᱷᱟᱹᱵᱽ ᱟᱹᱞᱤᱧ ᱦᱩᱱᱟᱹᱝ ᱪᱟᱞᱟᱜ ᱟᱞᱮ ᱦᱟᱸᱜ ᱟᱞᱮ ᱯᱚᱨᱤᱵᱟᱨ ᱡᱟᱦᱟᱸ ᱪᱷᱚ ᱡᱚᱱ ᱢᱮᱱᱟᱜ ᱞᱮᱭᱟ ᱥᱟᱦᱚᱵ ᱜᱮᱭᱟ ᱪᱮᱞᱮ ᱚᱴᱳ ᱨᱮ

ᱡᱤᱞᱤᱧ ᱫᱚ ᱡᱤᱞᱤᱧ ᱜᱮ ᱟᱫᱚ ᱡᱮᱞᱮᱧ ᱦᱤᱥᱟᱹᱵ ᱨᱮ ᱟᱹᱵᱤᱱ ᱪᱮᱫ ᱞᱮᱠᱟ ᱵᱤᱱ ᱤᱫᱤᱭᱟ ᱢᱮᱱᱫᱚ ᱞᱟᱜᱽ ᱵᱷᱟᱜᱽ ᱨᱮᱱᱟᱜ ᱪᱷᱚᱭ ᱠᱤᱞᱳᱢᱤᱴᱟᱨ ᱦᱩᱭᱩᱜᱼᱟ

ᱨᱤᱡᱷᱟᱹᱵᱽ ᱜᱮ ᱦᱟᱸᱜ ᱚᱱᱟ ᱦᱤᱥᱟᱹᱵ ᱜᱮᱞᱤᱧ ᱢᱮᱛᱟᱵᱤᱱ ᱠᱟᱱᱟ ᱫᱚ ᱦᱳᱭ ᱦᱳᱭ ᱪᱮᱫ ᱞᱮᱠᱟ ᱜᱚᱱᱚᱝ ᱠᱚᱵᱤᱱ ᱤᱫᱤᱭᱮᱜᱼᱟ ᱚᱱᱟ ᱦᱤᱥᱟᱹᱵ ᱜᱮ ᱦᱟᱸᱜ ᱞᱤᱧ ᱠᱩᱞᱤ ᱧᱚᱜᱮᱜ ᱵᱚᱱᱟ ᱢᱟᱲᱟᱝ ᱨᱮ ᱪᱟᱞᱟᱜ ᱢᱮᱱᱟᱜᱼᱟ ᱵᱟᱠᱷᱟᱱ ᱟᱵᱚ ᱠᱩᱨᱩᱢᱩᱴᱩ ᱠᱟᱛᱮᱫ ᱮᱴᱟᱜ ᱠᱚᱵᱤᱱ ᱠᱚᱱᱴᱟᱠᱴ ᱠᱚᱣᱟ ᱟᱨ ᱟᱞᱮ ᱞᱮ ᱪᱟᱞᱟᱜᱼᱟ ᱪᱷᱚ ᱡᱚᱱ ᱛᱤᱱᱟᱹᱜ ᱯᱚᱭᱥᱟ ᱵᱤᱱ ᱤᱫᱤ ᱠᱟᱹᱡ ᱞᱟᱹᱭ ᱧᱚᱜ ᱟᱹᱞᱤᱧ ᱵᱤᱱ ᱦᱳᱭ

ᱪᱟᱨ ᱦᱟᱡᱟᱨ ᱪᱟᱨ ᱦᱟᱡᱟᱨ ᱠᱟᱛᱷᱟ ᱢᱟ ᱰᱷᱮᱹᱨ ᱧᱚᱜ ᱜᱮᱞᱮ ᱟᱹᱠᱷᱨᱤᱧ ᱯᱟᱪᱮᱫ ᱫᱩᱭᱥᱚ ᱠᱤᱞᱳᱢᱤᱴᱟᱨ ᱟᱹᱵᱤᱱ ᱢᱟᱭᱤᱠ ᱠᱚᱵᱤᱱ ᱵᱟᱡᱟᱣ ᱟᱞᱮᱭᱟ ᱦᱟᱸᱜ ᱡᱟ ᱵᱩᱡᱩᱜ ᱠᱟᱱᱟ

ᱠᱟᱛᱷᱟ ᱢᱟ ᱚᱱᱟ ᱠᱟᱱ ᱜᱮᱭᱟ ᱫᱚ ᱱᱤᱛᱳᱜ ᱥᱩᱱᱩᱢ ᱠᱚᱦᱚᱸ ᱧᱮᱞ ᱦᱩᱭᱩᱜ ᱠᱟᱱ ᱜᱮᱭᱟ ᱠᱟᱛᱷᱟ ᱫᱚ ᱦᱳᱭ ᱦᱳᱭ ᱠᱟᱛᱷᱟ ᱢᱟ ᱚᱱᱟᱜᱮ ᱵᱟᱝᱟ ᱥᱟᱹᱨᱤᱜᱮ ᱜᱟᱹᱰᱤ ᱢᱮᱱᱛᱮᱫ ᱦᱚᱸ ᱢᱤᱫᱴᱮᱱ ᱵᱟᱭ ᱥᱩᱵᱤᱫᱷᱟᱣᱟ ᱵᱟᱭ ᱥᱚᱦᱚᱡᱟ ᱦᱮᱸ ᱴᱷᱤᱠ ᱜᱮᱭᱟ ᱧᱮᱞ ᱢᱮ ᱟᱫᱚ ᱟᱢ ᱥᱟᱞᱟᱜ ᱱᱤᱭᱟᱹ ᱨᱚᱯᱚᱲ ᱜᱮ ᱵᱟᱝ ᱵᱟᱨ ᱦᱟᱡᱟᱨ ᱫᱚ ᱵᱟᱹᱞᱤᱧ ᱮᱢᱟ ᱵᱤᱱᱟ ᱦᱟᱸᱜ ᱠᱤᱪᱷᱤ ᱢᱟ ᱦᱟᱸᱜ ᱞᱤᱧ ᱠᱚᱢ ᱧᱚᱜ ᱵᱤᱱᱟ ᱡᱚᱢᱼᱧᱩ ᱞᱤᱧ ᱮᱢᱟ ᱵᱤᱱᱟ ᱦᱳᱭ ᱟᱞᱮ ᱟᱞᱮ ᱡᱟᱦᱟᱱᱟᱜ ᱞᱮ ᱡᱩᱠᱛᱤᱭᱟ ᱚᱱᱟ ᱜᱮᱞᱮ ᱮᱢᱟᱵᱤᱱᱟ ᱦᱳᱭ ᱜᱟᱯᱟ ᱛᱟᱨᱟᱥᱤᱧ ᱵᱚᱱ ᱩᱰᱳᱠᱚᱜᱼᱟ ᱦᱩᱱᱟᱹᱝ ᱧᱤᱫᱟᱹ ᱵᱚᱱ ᱩᱰᱩᱠᱚᱜᱼᱟ ᱦᱳᱭ ᱦᱳᱭ ᱦᱳᱭ ᱯᱳᱱᱮ ᱱᱚᱴᱟ ᱠᱚᱛᱮ ᱵᱚᱱ ᱥᱮᱴᱮᱨᱚᱜᱼᱟ ᱚᱲᱟᱜ ᱨᱮ ᱠᱟᱹᱢᱤ ᱠᱚᱦᱚᱸ ᱵᱚᱱ ᱧᱮᱞ ᱫᱟᱲᱮᱭᱟᱜᱼᱟ ᱡᱟᱦᱟᱱᱟᱜ ᱦᱳᱭ ᱦᱳᱭ ᱟᱫᱚ ᱟᱹᱞᱤᱧ ᱞᱤᱧ ᱢᱮᱱᱮᱫᱼᱟ ᱚᱱᱟ ᱯᱚᱸᱭᱛᱤᱨᱤᱥ ᱥᱚ ᱜᱟᱱ ᱦᱟᱸᱜ ᱤᱫᱤ ᱵᱤᱱ ᱦᱳᱭ ᱦᱳᱭ ᱴᱷᱤᱠ ᱜᱮᱭᱟ ᱤᱱᱟᱹ ᱫᱟᱨᱟᱭ ᱛᱮᱞᱤᱧ ᱢᱮᱱᱮᱫ ᱪᱮ ᱦᱩᱱᱟᱹᱝ ᱟᱨ ᱪᱮᱫ ᱯᱨᱚᱵᱞᱮᱢ ᱠᱚᱛᱮ ᱜᱟᱹᱰᱤ ᱠᱚᱦᱟᱸᱜ ᱜᱟᱹᱰᱤ ᱠᱚᱨᱮᱱᱟᱜ ᱯᱨᱚᱵᱞᱮᱢ ᱠᱚ ᱢᱮᱱᱟᱜ ᱠᱷᱟᱱ ᱛᱮᱦᱮᱧ ᱨᱮ ᱡᱩᱛ ᱡᱩᱛ ᱠᱟᱜ ᱵᱤᱱ ᱦᱳᱭ ᱦᱳᱭ ᱦᱳᱭ ᱦᱳᱭ ᱤᱱᱟᱹ ᱠᱚᱨᱮ ᱦᱚᱸ ᱱᱚᱰᱮ ᱢᱟ ᱡᱮᱢᱚᱱ ᱚᱠᱮ ᱨᱮ ᱛᱟᱦᱮᱱ ᱢᱟ ᱟᱞᱚᱵᱚᱱ ᱚᱰᱳᱠ ᱦᱚᱪᱚᱭ ᱢᱟ

ᱦᱳᱭ ᱴᱷᱤᱠ ᱜᱮᱭᱟ ᱛᱚᱵᱮ